ᱱᱟᱦᱟᱜ ᱡᱮᱜᱮᱫ ᱨᱮ ᱥᱟᱱᱛᱟᱲᱤ ᱯᱟᱹᱨᱥᱤ ᱞᱟᱹᱜᱤᱫ ᱟᱹᱰᱤ ᱪᱮᱞᱮᱧᱡᱽ ᱥᱟᱢᱟᱝ ᱟᱠᱟᱱᱟ ᱟᱵᱚ ᱥᱟᱱᱛᱟᱲ ᱦᱚᱲ ᱠᱚ ᱥᱟᱱᱛᱟᱲᱤ ᱯᱟᱹᱨᱥᱤ ᱟᱨᱦᱚᱸ ᱢᱟᱲᱟᱝ ᱥᱮᱫ ᱤᱫᱤ ᱞᱟᱹᱜᱤᱫᱛᱮ ᱟᱹᱰᱤ ᱠᱩᱨᱩᱢᱩᱴᱩ ᱪᱷᱩᱴᱟᱹᱣ ᱦᱩᱭᱩᱜᱼᱟ ᱟᱵᱚ ᱵᱷᱟᱨᱚᱛ ᱥᱚᱨᱠᱟᱨ ᱴᱷᱮᱱ ᱦᱚᱸ ᱞᱟᱹᱭ ᱦᱩᱭᱩᱜᱼᱟ ᱡᱮ ᱵᱟᱝ ᱥᱟᱱᱛᱟᱲᱤ ᱯᱟᱹᱨᱥᱤ ᱱᱚᱣᱟ ᱵᱟᱵᱚᱫ ᱛᱮ ᱟᱹᱰᱤ ᱠᱤᱪᱷᱩ ᱠᱚᱨᱟᱣᱢᱟᱭ ᱡᱮᱢᱚᱱ ᱟᱵᱚᱣᱟᱜ ᱯᱟᱹᱨᱥᱤ ᱞᱟᱦᱟᱛᱮ ᱥᱮᱱᱚᱜ ᱢᱟ ᱟᱵᱚᱣᱟᱜ ᱯᱟᱹᱨᱥᱤ ᱞᱟᱦᱟᱛᱮ ᱥᱮᱱᱚᱜᱼᱟ ᱟᱨ ᱟᱵᱚ ᱨᱮᱱ ᱦᱚᱲ ᱠᱚ ᱱᱚᱣᱟ ᱟᱵᱚᱣᱟᱜ ᱯᱟᱹᱨᱥᱤ ᱨᱮ ᱢᱚᱱᱮ ᱞᱟᱜᱟᱣ ᱠᱟᱛᱮᱫ ᱠᱟᱹᱢᱤ ᱞᱮᱠᱷᱟᱱ ᱫᱚ ᱢᱟᱲᱟᱝᱛᱮ ᱥᱮᱱᱚᱜᱼᱟ